ᱤᱧᱟᱹᱜ ᱜᱟᱹᱞᱤᱢ ᱟᱱᱟᱜ ᱯᱩᱭᱞᱩ ᱯᱷᱚᱱ ᱫᱚ ᱡᱤᱱᱥ ᱥᱮᱴ ᱛᱟᱦᱮᱸ ᱠᱟᱱᱟ ᱟᱨ ᱚᱱᱟ ᱛᱟᱭᱚᱢ ᱠᱷᱚᱱ ᱞᱟᱹᱜᱟᱱ ᱠᱟᱹᱨᱤ ᱫᱚ ᱱᱚᱭᱟ ᱠᱷᱟᱹᱛᱤᱨ ᱟᱹᱨᱩ ᱯᱷᱮᱨᱟᱣ ᱮᱱᱟ ᱱᱮᱛᱟᱨ ᱫᱤᱥᱚᱢ ᱨᱮ ᱥᱟᱱᱟᱢᱟᱜ ᱜᱮ ᱟᱹᱨᱩ ᱯᱷᱮᱨᱟᱜ ᱠᱟᱱᱟ ᱥᱟᱱᱟᱢ ᱦᱚᱲᱟᱜ ᱢᱚᱱᱮ ᱨᱮ ᱢᱤᱫᱴᱟ ᱝ ᱟᱥ ᱛᱟᱦᱮᱱᱟ ᱤᱧ ᱦᱚᱸ ᱦᱚᱲ ᱠᱚ ᱞᱮᱠᱟ ᱜᱮ ᱱᱚᱭᱟ ᱤᱥᱢᱟᱴ ᱯᱷᱳᱱ ᱛᱟᱞᱟᱛᱮ ᱫᱤᱥᱚᱢ ᱨᱮᱱᱟᱜ ᱟᱭᱢᱟ ᱠᱷᱚᱵᱚᱨ ᱤᱧ ᱫᱚᱦᱚ ᱫᱟᱲᱮᱭᱟᱜᱼᱟ ᱟᱹᱰᱤ ᱜᱟᱱ ᱵᱩᱜᱤ ᱵᱟᱹᱲᱤᱡᱽ ᱵᱩᱡᱷᱟᱹᱣ ᱫᱟᱲᱮᱭᱟᱜᱼᱟ ᱚᱱᱟ ᱠᱷᱟᱹᱛᱤᱨ ᱱᱚᱭᱟ ᱫᱚ ᱟᱹᱨᱩ ᱯᱷᱮᱨᱟᱣ ᱟᱠᱟᱱᱟ